ᱦᱮᱞᱳ ᱜᱚᱢᱠᱮ ᱟᱹᱞᱤᱧ ᱱᱚᱣᱟ ᱦᱟᱺᱰᱤᱵᱩᱴᱟᱹ ᱠᱷᱚᱱ ᱥᱟᱞᱠᱷᱟᱱ ᱢᱟᱹᱱᱰᱤ ᱞᱤᱧ ᱢᱮᱱᱮᱫ ᱠᱟᱱ ᱛᱟᱦᱮᱱᱟ ᱟᱹᱞᱤᱧ ᱯᱮᱱ ᱠᱟᱨᱰ ᱞᱟᱹᱜᱤᱫ ᱛᱮ ᱡᱟᱦᱟᱸ ᱟᱹᱞᱤᱧ ᱞᱤᱧ ᱟᱯᱮ ᱴᱷᱮᱱ ᱞᱤᱧ ᱮᱢ ᱞᱮᱫ ᱠᱟᱱ ᱛᱟᱦᱮᱸᱜᱼᱟ ᱢᱮᱱ ᱱᱚᱜᱼᱚᱭ ᱱᱚᱣᱟ ᱟᱹᱞᱤᱧᱟᱜ ᱯᱮᱱ ᱠᱟᱨᱰ ᱟᱯᱮ ᱯᱮ ᱵᱮᱱᱟᱣ ᱟᱠᱟᱫ ᱥᱮ ᱵᱟᱯᱮ ᱵᱮᱱᱟᱣ ᱠᱟᱫᱟ ᱛᱳ ᱚᱱᱟ ᱠᱟᱛᱷᱟ ᱟᱹᱞᱤᱧ ᱵᱟᱰᱟᱭ ᱡᱟᱹᱨᱩᱲᱟᱞᱤᱧ ᱠᱟᱱᱟ ᱡᱮ ᱟᱨ ᱱᱚᱣᱟ ᱯᱮᱱ ᱠᱟᱨᱰ ᱱᱚᱣᱟ ᱠᱟᱨᱰ ᱞᱟᱹᱜᱤᱫ ᱞᱮᱠᱟᱛᱮ ᱟᱹᱞᱤᱧ ᱪᱮᱫ ᱦᱚᱸ ᱵᱟᱹᱞᱤᱧ ᱵᱟᱲᱟᱭ ᱫᱟᱲᱮᱭᱟᱜ ᱠᱟᱱ ᱤᱫᱤ ᱠᱟᱛᱮᱫ ᱟᱯᱮ ᱴᱷᱮᱱ ᱠᱷᱚᱱ ᱵᱩᱡᱷᱟᱹᱣ ᱡᱚᱝ ᱠᱟᱱᱟᱞᱤᱧ ᱱᱚᱣᱟ ᱯᱮᱱ ᱠᱟᱨᱰ ᱵᱟᱵᱚᱫ ᱛᱮᱜᱮ ᱟᱯᱮ ᱠᱟᱹᱴᱤᱡ ᱯᱮ ᱵᱟᱲᱟᱭ ᱦᱚᱪᱚ ᱞᱮᱫ ᱞᱤᱧ ᱠᱷᱟᱱ ᱦᱩᱱᱟᱹᱝᱚᱜ ᱟᱨ ᱟᱹᱰᱤ ᱱᱟᱯᱟᱭᱚᱜᱼᱟ ᱟᱨ ᱵᱷᱟᱹᱜᱤᱜᱼᱟ ᱢᱮᱱᱛᱮ ᱤᱧ ᱟᱯᱮ ᱴᱷᱮᱱ ᱟᱹᱞᱤᱧᱟᱜ ᱟᱥᱟ ᱟᱨ ᱵᱷᱚᱨᱥᱟ ᱞᱤᱧ ᱫᱚᱦᱚ ᱠᱮᱫᱟ ᱱᱚᱣᱟ ᱠᱚ ᱠᱟᱛᱷᱟ ᱵᱟᱰᱟᱭ ᱟᱨ ᱵᱩᱡᱷᱟᱹᱣ ᱠᱟᱛᱮᱫ ᱯᱮᱱ ᱠᱟᱨᱰ ᱨᱮᱱᱟᱜ ᱮᱠᱥᱚᱱ ᱠᱟᱹᱴᱤᱡ ᱟᱯᱮ ᱦᱟᱛᱟᱣ ᱧᱚᱜ ᱠᱟᱛᱮᱫ ᱟᱹᱞᱤᱧ ᱡᱟᱹᱨᱩᱲ ᱯᱮ ᱵᱟᱲᱟᱭ ᱦᱚᱪᱚ ᱞᱤᱧᱟ ᱛᱟᱣ ᱴᱷᱤᱠᱟ ᱛᱚᱵᱮ ᱟᱫᱚ ᱠᱟᱛᱷᱟ ᱠᱟᱡᱽ ᱠᱚᱢᱟ ᱱᱤᱛᱳᱜ ᱟᱹᱰᱤ ᱵᱟᱹᱲᱛᱤ ᱢᱟ ᱚᱠᱛᱚ ᱵᱟᱹᱱᱩᱜ ᱟᱹᱱᱤᱡ ᱛᱚᱵᱮ ᱤᱧᱜᱮ ᱦᱟᱸᱜ ᱟᱨ ᱢᱤᱫ ᱫᱤᱱ ᱥᱚᱢᱚᱭ ᱥᱩᱵᱤᱫᱷᱟ ᱠᱚ ᱧᱮᱞ ᱠᱟᱛᱮᱫ ᱦᱳᱭᱛᱚ ᱟᱹᱵᱤᱱᱟᱜ ᱠᱟᱣᱴᱤᱝ ᱛᱮ ᱪᱟᱞᱟᱣ ᱠᱟᱛᱮᱫ ᱦᱳᱭᱛᱚ ᱤᱧ ᱜᱮ ᱦᱟᱸᱜ ᱟᱵᱮᱱ ᱥᱟᱶ ᱤᱧ ᱡᱳᱜᱟᱡᱳᱜᱽ ᱛᱮ ᱱᱚᱣᱟ ᱨᱮᱭᱟᱜ ᱠᱟᱛᱷᱟ ᱵᱤᱱ ᱵᱟᱰᱟᱭ ᱦᱚᱪᱚᱧᱟ